ᱜᱤᱫᱽᱨᱟᱹ ᱠᱚ ᱞᱟᱹᱜᱤᱫ ᱩᱯᱚᱞᱚᱵᱫᱷᱚ ᱡᱟᱦᱟᱸ ᱛᱷᱚᱱᱚᱛ ᱠᱚ ᱢᱮᱱᱟᱜᱼᱟ ᱚᱱᱟ ᱫᱚ ᱦᱩᱭᱩᱜ ᱠᱟᱱᱟ ᱚᱱᱚᱬᱦᱮᱸ ᱯᱚᱛᱚᱵ ᱜᱤᱫᱟᱹᱨ ᱯᱚᱛᱚᱵ ᱟᱨᱚ ᱱᱚᱝᱠᱟᱱᱟᱜ ᱢᱤᱫᱼᱵᱟᱨ ᱯᱚᱛᱚᱵ ᱠᱚ ᱢᱮᱱᱟᱜᱼᱟ ᱢᱮᱱᱠᱷᱟᱱ ᱜᱤᱫᱽᱨᱟᱹ ᱠᱚ ᱞᱟᱜᱤᱫ ᱥᱳᱯᱨᱳᱫ ᱟᱠᱟᱱ ᱵᱟᱲᱛᱤ ᱡᱟᱦᱟᱸ ᱥᱟᱠᱟᱢ ᱟᱛᱮ ᱫᱚ ᱵᱟᱝ ᱧᱮᱞ ᱧᱟᱢᱚᱜᱼᱟ ᱪᱮᱫᱟᱜ ᱥᱮ ᱱᱚᱣᱟ ᱠᱚᱫᱚ ᱵᱟᱲᱛᱤ ᱠᱟᱭᱛᱮ ᱢᱤᱫᱴᱟᱝ ᱥᱮ ᱵᱟᱨᱭᱟ ᱥᱟᱠᱟᱢ ᱢᱩᱫ ᱨᱮᱜᱮ ᱥᱤᱢᱤᱛᱚ ᱛᱟᱦᱮᱸᱱᱟ